ᱟᱢ ᱪᱮᱫ ᱪᱮᱫ ᱠᱟᱹᱢᱤ ᱪᱮᱛᱟᱱ ᱠᱩᱥᱤ ᱢᱮᱱᱟᱜ ᱠᱟᱜ ᱛᱟᱢᱟ ᱤᱧᱟᱹᱝ ᱠᱟᱹᱢᱤ ᱪᱮᱛᱟᱱ ᱠᱩᱥᱤ ᱠᱚᱫᱚ ᱢᱮᱱᱟᱜ ᱛᱤᱧᱟᱹ ᱦᱟᱴ ᱯᱟᱴᱟᱵᱤᱱᱰᱟᱹ ᱠᱚᱧ ᱫᱟᱬᱟᱱ ᱜᱮᱭᱟ ᱵᱩᱨᱩ ᱯᱟᱛᱟ ᱠᱚᱧ ᱫᱟᱬᱟᱱ ᱜᱮᱭᱟ ᱛᱟᱨᱯᱚᱨ ᱥᱮᱸᱫᱽᱨᱟ ᱠᱚᱦᱚᱸᱧ ᱠᱩᱥᱤᱭᱟᱜ ᱜᱮᱭᱟ ᱛᱟᱨᱯᱚᱨ ᱯᱷᱩᱴᱵᱚᱞ ᱮᱱᱮᱡ ᱠᱚᱦᱚᱸᱧ ᱯᱷᱩᱴᱵᱚᱞ ᱠᱷᱮᱹᱞ ᱠᱚᱦᱚᱸᱧ ᱠᱩᱥᱤᱭᱟᱜ ᱜᱮᱭᱟ ᱟᱨ ᱚᱱᱟ ᱠᱷᱚᱱᱟᱜ ᱤᱧ ᱢᱟᱱᱮ ᱫᱟᱬᱟᱱ ᱠᱩᱥᱤᱭᱟᱜ ᱜᱤᱭᱟᱹᱧ ᱯᱷᱩᱴᱵᱚᱞ ᱠᱷᱮᱹᱞ ᱠᱚᱦᱚᱸᱧ ᱠᱩᱥᱤᱭᱟᱜ ᱜᱮᱭᱟ ᱟᱨ ᱱᱚᱣᱟ ᱠᱚᱜᱮᱧ ᱠᱩᱥᱤᱭᱟᱜ ᱜᱮᱭᱟ